ᱤᱧ ᱫᱚ ᱡᱟᱦᱟᱸ ᱫᱟᱨᱡᱤᱞᱤᱝ ᱠᱟᱪᱷᱟᱼᱠᱟᱹᱪᱷᱤ ᱨᱮ ᱫᱟᱬᱟᱱᱤᱧ ᱪᱟᱞᱟᱣ ᱵᱟᱲᱟᱣ ᱠᱟᱱᱟ ᱚᱸᱰᱮ ᱟᱹᱰᱤ ᱢᱚᱡᱽ ᱜᱤᱧ ᱵᱩᱡᱷᱟᱹᱣᱟ ᱚᱸᱰᱮᱱᱟᱜ ᱯᱚᱨᱤᱵᱮᱥ ᱚᱸᱰᱮᱱᱟᱜ ᱞᱟᱹᱴᱩ ᱞᱟᱹᱴᱩ ᱫᱷᱤᱨᱤ ᱜᱟᱰᱟ ᱟᱨ ᱚᱸᱰᱮᱱ ᱠᱚ ᱦᱚᱲ ᱟᱹᱰᱤ ᱢᱚᱡᱽ ᱜᱤᱧ ᱟᱹᱭᱠᱟᱹᱣ ᱠᱚᱣᱟ ᱟᱨ ᱪᱟᱞᱟᱣ ᱵᱟᱲᱟᱣ ᱠᱟᱹᱱᱟᱹᱧ ᱚᱸᱰᱮᱱᱟᱜ ᱡᱟᱦᱟᱸ ᱩᱝᱠᱩ ᱤᱭᱟᱹᱠᱚ ᱡᱟᱦᱟᱸᱭ ᱱᱮᱯᱟᱞᱤ ᱠᱚ ᱢᱮᱱᱟᱣᱟᱠᱚ ᱠᱟᱱᱟ ᱩᱝᱠᱩ ᱱᱮᱯᱟᱞᱤ ᱠᱚᱦᱚᱸ ᱡᱟᱦᱟᱸ ᱵᱟᱝᱞᱟ ᱛᱮᱦᱚᱸ ᱠᱚ ᱨᱚᱲ ᱫᱟᱲᱜ ᱜᱮᱭᱟ ᱟᱨ ᱱᱮᱯᱟᱞᱤ ᱛᱮᱦᱚᱸ ᱠᱚ ᱨᱚᱲᱟ ᱟᱨ ᱚᱸᱰᱮ ᱪᱟᱞᱟᱣ ᱞᱮᱱ ᱠᱷᱟᱱ ᱟᱹᱰᱤ ᱢᱚᱡᱽ ᱢᱤᱫᱴᱮᱱ ᱯᱚᱨᱤᱵᱮᱥᱤᱧ ᱚᱱᱩᱵᱷᱚᱵᱟᱠᱟᱫᱟ ᱡᱟᱦᱟᱸ ᱫᱚ ᱚᱸᱰᱮᱱᱟᱜ ᱫᱷᱤᱨᱤ ᱞᱟᱹᱴᱩ ᱞᱟᱹᱴᱩ ᱫᱷᱤᱨᱤ ᱞᱟᱹᱴᱩ ᱞᱟᱹᱴᱩ ᱜᱟᱰᱟ ᱟᱹᱰᱤ ᱢᱚᱡᱤᱧ ᱵᱩᱡᱷᱟᱹᱣ ᱠᱟᱫᱟ